ᱦᱮᱸ ᱚᱠᱟ ᱠᱷᱚᱱ ᱵᱮᱱ ᱞᱟᱹᱭᱮᱫᱟ ᱦᱳᱭ ᱚᱱᱰᱮ ᱞᱟᱹᱭ ᱫᱟᱞᱤᱧ ᱪᱮᱫ ᱵᱤᱱ ᱞᱟᱹᱭᱮᱜ ᱛᱟᱸᱦᱮᱫ ᱞᱟᱹᱭᱵᱤᱱ ᱟᱹᱞᱩ ᱫᱚ ᱱᱤᱛᱚᱜ ᱫᱚ ᱟᱴᱷᱨᱳ ᱴᱟᱠᱟ ᱠᱟᱛᱮᱫ ᱪᱟᱞᱟᱜ ᱠᱟᱱᱟ ᱦᱮᱸ ᱠᱚᱱᱰᱷᱟ ᱫᱚ ᱯᱚᱸᱪᱤᱥ ᱴᱟᱠᱟ ᱯᱮᱸᱭᱟᱡ ᱫᱚ ᱱᱤᱛᱚᱜ ᱫᱚ ᱠᱟᱹᱴᱤᱡ ᱫᱟᱢ ᱨᱟᱠᱟᱵᱽ ᱟᱠᱟᱱᱟ ᱥᱟᱴ ᱴᱟᱠᱟ ᱠᱟᱛᱮᱫ ᱠᱤᱞᱳ ᱟᱫᱟ ᱫᱚ ᱫᱮᱲᱥᱚ ᱴᱟᱠᱟ ᱨᱩᱥᱩᱱ ᱦᱚᱸ ᱫᱟᱢ ᱟᱢᱫᱟ ᱵᱟᱲᱛᱤᱭ ᱠᱟᱱᱟ ᱨᱚᱥᱩᱱ ᱦᱚᱸ ᱮᱠᱥᱳ ᱟᱥᱤ ᱴᱟᱠᱟ ᱠᱟᱛᱮᱜ ᱡᱷᱚᱛᱚᱜᱮ ᱱᱤᱛᱚᱜ ᱫᱚ ᱴᱟᱱ ᱵᱟᱡᱟᱨ ᱥᱮ ᱵᱟᱝ ᱧᱟᱢᱚᱜ ᱠᱟᱱᱟ ᱵᱟᱝ ᱦᱤᱡᱩᱜ ᱠᱟᱱᱟ ᱢᱟᱞ ᱚᱱᱟᱛᱮ ᱫᱟᱢ ᱠᱚ ᱠᱟᱹᱴᱤᱡ ᱵᱮᱥᱤ ᱟᱠᱟᱱᱟ ᱦᱮᱸ ᱟᱭᱢᱟ ᱡᱤᱱᱤᱥ ᱵᱮᱱ ᱦᱟᱛᱟᱣ ᱠᱷᱟᱱ ᱫᱚ ᱦᱤᱡᱩᱜ ᱵᱮᱱᱥᱮ ᱢᱤᱫᱽᱫᱤᱱ ᱫᱟᱢ ᱠᱤᱪᱷᱩ ᱞᱤᱧ ᱠᱚᱢᱟ ᱵᱤᱞᱟᱹᱛᱤ ᱫᱚ ᱟᱹᱥᱤ ᱴᱟᱠᱟ ᱠᱟᱛᱮᱫ ᱦᱤᱡᱩᱜ ᱵᱤᱱ ᱛᱟᱦᱞᱮ ᱢᱤᱫ ᱫᱤᱱ ᱠᱚᱢ ᱥᱚᱢ ᱛᱮᱞᱤᱧ ᱮᱢᱟ ᱵᱤᱱᱟ ᱴᱷᱤᱠ ᱜᱮᱭᱟ ᱛᱚᱵᱮ ᱢᱟ ᱫᱚᱦᱚᱭ ᱮᱫᱟᱹᱧ